ᱦᱮᱞᱳ ᱤᱧ ᱠᱤ ᱠᱮᱵᱽ ᱰᱟᱭᱵᱷᱟᱨ ᱥᱟᱝ ᱤᱧ ᱨᱚᱲ ᱫᱟᱲᱮᱭᱟᱜᱼᱟ ᱩᱱᱤᱧ ᱢᱮᱛᱟᱭ ᱞᱟᱜᱤᱫ ᱡᱮ ᱜᱟᱯᱟ ᱤᱧ ᱥᱮᱛᱟᱜ ᱵᱷᱳᱨ ᱟᱴ ᱴᱟ ᱡᱚᱠᱷᱚᱱ ᱵᱳᱞᱯᱩ ᱥᱴᱮᱥᱚᱱ ᱨᱮ ᱴᱨᱮᱱ ᱢᱮᱱᱟᱜ ᱛᱤᱧᱟ ᱛᱳ ᱜᱟᱯᱟ ᱟᱢ ᱡᱩᱫᱤ ᱵᱷᱳᱨ ᱵᱷᱳᱨᱮᱢ ᱦᱮᱡ ᱫᱟᱲᱮᱭᱟᱜ ᱠᱷᱟᱱ ᱟᱞᱮ ᱚᱲᱟᱜ ᱜᱳᱭᱟᱞ ᱯᱟᱲᱟ ᱡᱮ ᱵᱳᱞᱯᱩᱨ ᱥᱴᱮᱥᱚᱱ ᱠᱷᱚᱡ ᱫᱚᱥ ᱠᱤᱞᱳ ᱢᱤᱴᱟᱨ ᱫᱩᱨ ᱨᱮ ᱢᱮᱱᱟᱜᱼᱟ ᱛᱟᱦᱚᱞᱮ ᱤᱧᱟᱹᱜ ᱡᱟ ᱠᱤᱪᱨᱤᱡ ᱠᱚ ᱢᱮᱱᱟᱜ ᱛᱤᱧ ᱟᱢᱟᱜ ᱜᱟᱹᱰᱤᱨᱮ ᱞᱳᱰ ᱠᱟᱛᱮᱫ ᱛᱟᱨᱯᱚᱨ ᱤᱧ ᱵᱳᱞᱯᱩᱨ ᱥᱴᱮᱥᱚᱱ ᱮᱢ ᱤᱫᱤ ᱴᱚ ᱠᱟᱹᱧᱟᱹ ᱪᱮᱫᱟᱜ ᱠᱤ ᱟᱴ ᱴᱟ ᱢᱚᱫᱽᱫᱷᱮᱨᱮ ᱯᱚᱣᱪᱷᱟᱣ ᱦᱩᱭᱩᱜ ᱛᱤᱧᱟ ᱛᱚ ᱥᱮᱛᱟᱜ ᱵᱷᱳᱨ ᱵᱮᱞᱟᱢ ᱦᱮᱡ ᱞᱮᱱ ᱠᱷᱟᱱ ᱜᱮ ᱵᱷᱟᱹᱜᱤ ᱦᱩᱭᱩᱜᱼᱟ ᱪᱮᱫᱟᱜ ᱠᱤ ᱞᱮᱴ ᱞᱮᱠᱷᱟᱱ ᱫᱚ ᱵᱟᱝ ᱦᱩᱭᱩᱜᱼᱟ ᱡᱩᱫᱤ ᱞᱮᱴ ᱴᱨᱮᱱ ᱡᱩᱫᱤ ᱛᱟᱲᱟᱛᱟᱲᱤ ᱦᱮᱡ ᱞᱮᱱ ᱠᱷᱟᱱ ᱛᱟᱦᱞᱮ ᱛᱚ ᱞᱮᱴᱳᱜᱼᱟ ᱛᱚ ᱟᱢ ᱡᱮ ᱜᱟᱯᱟ ᱵᱷᱳᱨ ᱵᱷᱳᱨᱮᱢ ᱦᱮᱡ ᱫᱟᱲᱮᱭᱟᱜ ᱠᱷᱟᱱ ᱵᱷᱟᱹᱜᱤ ᱦᱩᱭᱩᱜᱼᱟ ᱱᱤᱭᱟᱹᱜᱮ ᱞᱟᱹᱭ ᱛᱟᱦᱮᱸ ᱠᱟᱱ ᱛᱟᱢᱟ